ᱦᱩᱸ ᱦᱮᱞᱳ ᱟ ᱞᱩ ᱯᱚᱴᱚᱞ ᱟᱨ ᱦᱩᱲᱩ ᱠᱩ ᱤᱛᱟᱹ ᱫᱚ ᱥᱟᱱᱟᱢ ᱠᱤᱪᱷᱩ ᱜᱮ ᱵᱷᱟᱜᱤᱭᱟ ᱟᱫᱚᱢ ᱤᱫᱤ ᱫᱟᱲᱤᱭᱟᱜᱼᱟ ᱱᱚᱸᱰᱮ ᱵᱷᱟᱜᱤᱼᱵᱷᱟᱜᱤ ᱢᱮᱱᱟᱜ ᱜᱮᱭᱟ ᱦᱟᱡᱩᱜ ᱢᱮ ᱛᱟᱞᱦᱮ ᱤᱫᱤᱭ ᱢᱮ ᱦᱮᱸ ᱦᱮᱸ ᱦᱮᱸ ᱴᱷᱤᱠᱜᱮᱭᱟ